ᱱᱮ ᱦᱟᱹᱞᱤ ᱥᱮᱨᱢᱟ ᱠᱚᱨᱮ ᱴᱟᱠᱟ ᱯᱩᱭᱥᱟᱹ ᱠᱚᱫᱚ ᱵᱟᱲᱛᱤᱭᱟᱠᱟᱱ ᱜᱮᱭᱟ ᱟᱨ ᱩᱛᱱᱟᱹᱣ ᱦᱚᱸ ᱩᱛᱱᱟᱹᱣ ᱟᱠᱟᱱ ᱜᱮᱭᱟ ᱡᱮᱢᱚᱱ ᱴᱟᱠᱟ ᱯᱩᱭᱥᱟᱹ ᱠᱚ ᱵᱟᱹᱲᱛᱤᱣᱟᱠᱟᱱᱛᱮ ᱟᱵᱚ ᱟᱭᱢᱟ ᱢᱟᱱᱢᱤ ᱠᱚᱜᱮ ᱴᱟᱠᱟ ᱯᱩᱭᱥᱟᱹ ᱡᱳᱨ ᱛᱮᱜᱮ ᱫᱟᱲᱮ ᱛᱮᱜᱮ ᱟᱭᱢᱟ ᱠᱤᱪᱷᱩ ᱵᱚᱱ ᱠᱚᱨᱟᱣ ᱫᱟᱲᱮᱭᱟᱜ ᱠᱟᱱᱟ ᱱᱟᱱᱟ ᱦᱩᱱᱟᱹᱨ ᱡᱤᱱᱤᱥ ᱠᱚᱵᱚᱱ ᱠᱤᱨᱤᱧ ᱟᱠᱷᱨᱤᱧ ᱫᱟᱲᱮᱭᱟᱜ ᱠᱟᱱᱟ ᱟᱨ ᱚᱱᱟ ᱴᱟᱠᱟ ᱠᱚ ᱟᱵᱚ ᱱᱚᱣᱟ ᱵᱮᱝᱠ ᱛᱟᱞᱟᱛᱮ ᱥᱮ ᱵᱮᱝᱠᱤᱝ ᱛᱟᱞᱟᱛᱮ ᱤᱱᱴᱟᱨᱱᱮᱴ ᱛᱟᱞᱟᱛᱮᱜᱮ ᱞᱮᱱᱫᱮᱱ ᱫᱟᱲᱮᱭᱟᱜ ᱠᱟᱱᱟ ᱵᱚᱱ ᱡᱮᱢᱚᱱ ᱟᱵᱚᱣᱟᱜ ᱜᱚᱲᱚᱭ ᱮᱢᱟᱵᱚᱱ ᱠᱟᱱᱟ ᱡᱮᱢᱚᱱ ᱱᱚᱣᱟ ᱰᱤᱡᱤᱴᱮᱞ ᱯᱮᱢᱮᱱᱴ ᱡᱮᱢᱚᱱ ᱤᱱᱴᱟᱨᱱᱮᱴ ᱛᱮ ᱮᱴᱤᱭᱮᱢ ᱥᱮ ᱯᱮᱴᱤᱭᱮᱢ ᱠᱚᱛᱮ ᱠᱚᱨᱮ ᱵᱚᱱ ᱡᱚᱢᱟ ᱫᱚᱦᱚᱭᱫᱟ ᱡᱟᱦᱟᱱᱟᱜ ᱠᱤᱨᱤᱧ ᱟᱠᱷᱨᱤᱧ ᱡᱟᱦᱟᱱᱟᱜ ᱠᱤᱨᱤᱧ ᱠᱚᱵᱚᱱ ᱪᱟᱞᱟᱜᱼᱟ ᱦᱚᱭᱛᱳ ᱟᱢᱫᱟ ᱴᱟᱠᱟ ᱵᱚᱱ ᱤᱫᱤᱭᱫᱟ ᱵᱚᱥᱛᱟ ᱠᱚᱛᱮ ᱥᱮ ᱵᱮᱜᱽ ᱠᱚᱛᱮ ᱦᱚᱭᱛᱳ ᱞᱚᱦᱚᱫᱚᱜ ᱛᱟᱵᱚᱱᱟ ᱥᱮ ᱵᱩᱡᱩᱨᱚᱜ ᱛᱟᱵᱚᱱᱟ ᱚᱱᱟ ᱠᱷᱟᱹᱛᱤᱨ ᱯᱮᱴᱤᱭᱮᱢ ᱛᱮ ᱥᱮ ᱵᱮᱝᱠ ᱮᱠᱟᱣᱩᱱᱴ ᱛᱮ ᱪᱮᱠ ᱡᱚᱢᱟ ᱠᱟᱛᱮ ᱚᱸᱰᱮ ᱵᱚᱱ ᱵᱷᱮᱡᱟᱭᱟ ᱥᱮ ᱠᱳᱞᱟᱵᱚᱱ ᱚᱱᱟ ᱟᱭᱢᱟ ᱟᱭᱢᱟ ᱟᱹᱰᱤ ᱜᱟᱱ ᱥᱩᱵᱤᱫᱟ ᱜᱚᱲᱚ ᱥᱚᱯᱚᱦᱚᱫ ᱮᱢ ᱠᱟᱫ ᱵᱚᱱᱟ ᱚᱱᱟᱜᱮ ᱤᱧ ᱫᱚ ᱱᱟᱯᱟᱭᱤᱧ ᱵᱩᱡᱷᱟᱹᱣᱮᱫᱟ